ᱟᱵᱚ ᱵᱷᱟᱨᱚᱛ ᱫᱤᱥᱚᱢ ᱨᱮ ᱟᱞᱮ ᱡᱷᱟᱲᱠᱷᱚᱸᱰ ᱫᱤᱥᱚᱢ ᱨᱮ ᱥᱚᱦᱚᱨᱟᱭ ᱯᱚᱨᱚᱵᱽ ᱫᱚ ᱟᱞᱮ ᱢᱚᱬᱮ ᱫᱤᱱ ᱞᱮ ᱯᱚᱨᱚᱵᱚᱜᱼᱟ ᱟᱨ ᱢᱚᱬᱮ ᱫᱤᱱ ᱞᱮ ᱟᱞᱮ ᱫᱚ ᱚᱱᱟ ᱥᱚᱦᱚᱨᱟᱭ ᱯᱚᱨᱚᱵᱽ ᱫᱚ ᱰᱟᱹᱝᱨᱤ ᱠᱚᱣᱟᱜ ᱯᱚᱨᱚᱵᱽ ᱠᱟᱱᱟ ᱟᱨ ᱚᱱᱟ ᱯᱚᱨᱚᱵ ᱨᱮᱫᱚ ᱰᱟᱹᱝᱨᱤ ᱠᱚ ᱟᱵᱚ ᱵᱚᱱ ᱪᱟᱨᱦᱟᱣ ᱠᱚᱣᱟ ᱮᱱᱮᱡ ᱠᱚᱣᱟ ᱨᱩᱭᱟᱵᱚᱱ ᱞᱟᱸᱫᱟᱭᱟᱵᱚᱱ ᱨᱟᱹᱥᱠᱟᱹᱭᱟᱵᱚᱱ ᱡᱤᱞ ᱟᱵᱚᱱ ᱯᱤᱴᱷᱟᱹᱭᱟᱵᱚᱱ ᱫᱟᱠᱟᱭᱟᱵᱚᱱ ᱟᱨ ᱱᱚᱣᱟ ᱯᱚᱨᱚᱵᱽ ᱨᱮᱫᱚ ᱟᱹᱰᱤ ᱠᱷᱩᱥᱤ ᱟᱵᱚ ᱥᱟᱱᱛᱟᱲ ᱠᱚ ᱡᱚᱛᱚ ᱜᱮ ᱱᱚᱣᱟ ᱵᱷᱟᱨᱚᱛ ᱫᱤᱥᱚᱢ ᱨᱮ ᱡᱚᱛᱚ ᱠᱚ ᱢᱟᱱᱟᱣ ᱜᱮᱭᱟ ᱱᱚᱣᱟ ᱫᱚ ᱱᱚᱵᱷᱮᱢᱵᱚᱨᱼᱚᱠᱴᱳᱵᱚᱨ ᱢᱟᱹᱦᱤᱱᱟᱹ ᱨᱮ ᱦᱩᱭᱩᱜᱼᱟ ᱟᱨ ᱱᱚᱣᱟ ᱯᱚᱨᱚᱵ ᱨᱮ ᱟᱹᱰᱤ ᱢᱚᱡᱽᱛᱮ ᱰᱟᱹᱝᱨᱤ ᱵᱚᱱ ᱪᱟᱨᱦᱟᱣ ᱠᱚᱣᱟ ᱟᱹᱰᱤ ᱱᱟᱯᱟᱭ ᱡᱮ ᱵᱟᱝ ᱨᱚᱜᱽ ᱟᱠᱚ ᱟᱨ ᱱᱚᱣᱟ ᱢᱚᱬᱮ ᱢᱚᱬᱮ ᱫᱤᱱ ᱨᱮᱫᱚ ᱯᱷᱟᱥ ᱦᱤᱞᱳᱜ ᱫᱚ ᱟᱵᱚ ᱜᱚᱴ ᱵᱚᱱ ᱵᱚᱸᱜᱟᱭᱟ ᱫᱚᱥᱟᱨ ᱫᱤᱱ ᱫᱚᱵᱚᱱ ᱫᱟᱠᱟᱭᱟ ᱛᱮᱥᱟᱨ ᱫᱤᱱ ᱫᱚᱵᱚᱱ ᱠᱷᱩᱱᱴᱟᱹᱣ ᱠᱚᱣᱟ ᱟᱨ ᱪᱳᱛᱷᱟ ᱫᱤᱱ ᱫᱚ ᱟᱵᱚ ᱟᱲᱟᱜ ᱠᱚᱣᱟ ᱵᱚᱱ ᱟᱨ ᱢᱚᱬᱮ ᱫᱤᱱ ᱡᱟᱦᱟᱸ ᱦᱩᱭᱩᱜ ᱠᱟᱱᱟ ᱚᱱᱟ ᱫᱚ ᱦᱟᱹᱠᱩ ᱠᱟᱴ ᱠᱚᱢ ᱥᱟᱵ ᱫᱤᱱ ᱡᱟᱡᱽᱞᱮ ᱞᱟᱥᱴ ᱫᱤᱱ ᱠᱟᱱᱟ ᱩᱱ ᱫᱚ ᱟᱵᱚ ᱵᱚᱱ ᱥᱚᱲᱮᱭᱟ ᱟᱨ ᱚᱱᱟ ᱯᱚᱨᱚᱵᱽ ᱫᱚ ᱚᱸᱰᱮ ᱜᱮᱵᱚᱱ ᱢᱩᱪᱟᱹᱫᱟ ᱟᱨ ᱱᱚᱣᱟ ᱥᱚᱦᱚᱨᱟᱭ ᱯᱚᱨᱚᱵᱽ ᱨᱮᱫᱚ ᱟᱹᱰᱤ ᱜᱮ ᱨᱟᱹᱥᱠᱟᱹ ᱵᱩᱡᱷᱟᱹᱜᱼᱟ ᱟᱹᱰᱤ ᱜᱮ ᱪᱮᱦᱨᱟ ᱵᱩᱡᱷᱟᱹᱜᱼᱟ ᱡᱚᱛᱚ ᱦᱚᱲ ᱧᱩᱭᱟᱵᱚᱱ ᱡᱚᱢ ᱟᱵᱚᱱ ᱦᱟᱺᱰᱤ ᱠᱚ ᱟᱹᱰᱤ ᱪᱮᱦᱨᱟ ᱮᱱᱮᱡ ᱟᱵᱚᱱ ᱥᱮᱨᱮᱧ ᱟᱵᱚᱱ ᱫᱚᱢᱮ ᱜᱮ ᱥᱟᱱᱛᱟᱲ ᱫᱚ ᱨᱟᱹᱥᱠᱟᱹ ᱨᱮᱵᱚᱱ ᱛᱟᱦᱮᱱᱟ